ᱟᱵᱚᱣᱟᱜ ᱵᱷᱟᱨᱚᱛ ᱫᱮᱥ ᱨᱮᱫᱚ ᱟᱹᱰᱤ ᱜᱟᱱ ᱠᱷᱮᱞ ᱠᱩᱫ ᱢᱮᱱᱟᱜᱼᱟ ᱡᱮᱭᱥᱮ ᱦᱚᱸᱠᱤ ᱯᱷᱩᱴᱵᱚᱞ ᱴᱮᱱᱤᱥ ᱵᱷᱚᱞᱤᱵᱚᱞ ᱠᱟᱵᱟᱰᱤ ᱞᱩᱰᱩ ᱥᱟᱛᱨᱟᱡᱽ ᱠᱷᱮᱞ ᱠᱩᱫ ᱨᱮ ᱢᱚᱱᱮ ᱛᱟᱦᱮᱱᱟ ᱠᱷᱟᱡ ᱫᱚ ᱦᱚᱲᱢᱚ ᱦᱚᱸ ᱯᱷᱩᱨᱛᱤ ᱜᱮ ᱛᱟᱦᱮᱱᱟ ᱠᱷᱮᱞ ᱠᱩᱫᱟᱢ ᱠᱷᱟᱡ ᱵᱮᱥ ᱵᱮᱥ ᱡᱚᱢ ᱧᱩᱭᱟ ᱟᱨ ᱟᱢ ᱦᱚᱸ ᱵᱮᱥ ᱜᱮᱢ ᱛᱟᱦᱮᱱᱟ ᱠᱷᱮᱞ ᱠᱩᱫ ᱫᱚ ᱟᱹᱰᱤ ᱵᱮᱥ ᱡᱤᱱᱤᱥ ᱠᱟᱱᱟ ᱰᱷᱮᱹᱨ ᱨᱩᱣᱟᱹᱜ ᱦᱟᱹᱥᱩ ᱵᱟᱭ ᱦᱤᱡᱩᱜᱼᱟ ᱚᱱᱠᱟ ᱜᱮ ᱵᱟᱝ ᱠᱷᱮᱞ ᱠᱚᱫ ᱠᱷᱟᱡ ᱫᱚ ᱦᱚᱲᱢᱚ ᱯᱷᱩᱨᱛᱤ ᱵᱟᱭ ᱛᱟᱦᱮᱱᱟ ᱟᱨ ᱨᱩᱣᱟᱹᱜ ᱦᱟᱹᱥᱩ ᱨᱮᱜᱮ ᱛᱟᱦᱮᱱᱟ ᱚᱱᱟ ᱪᱮᱠᱟ ᱠᱷᱮᱞ ᱠᱚ ᱦᱩᱭ ᱫᱚᱨᱠᱟᱨ ᱟᱨ ᱦᱤᱡᱩᱜ ᱵᱟᱞᱟ ᱥᱚᱢᱚᱭ ᱨᱮᱦᱚᱸ ᱠᱷᱮᱞ ᱠᱚᱫ ᱛᱟᱦᱮᱱᱟ ᱠᱷᱟᱡ ᱫᱚ ᱵᱷᱟᱹᱞᱤ ᱜᱮ ᱛᱟᱦᱮᱱᱟ